ᱨᱮᱰᱤᱭᱳ ᱴᱮᱞᱤᱵᱷᱤᱥᱚᱱ ᱥᱟᱱᱛᱟᱲᱤ ᱯᱟᱹᱨᱥᱤ ᱵᱷᱮᱜᱟᱨᱚᱜ ᱠᱟᱱᱟ ᱚᱞᱪᱤᱠᱤ ᱯᱟᱹᱨᱥᱤ ᱛᱮ ᱵᱷᱮᱜᱟᱨᱚᱜ ᱠᱟᱱᱟ ᱛᱟᱨᱯᱚᱨᱮ ᱠᱷᱚᱵᱚᱨ ᱠᱟᱜᱚᱡᱽ ᱥᱮ ᱚᱞᱪᱤᱠᱤᱛᱮ ᱵᱷᱮᱜᱟᱨᱚᱜ ᱠᱟᱱᱟ ᱥᱟᱱᱛᱟᱲᱤ ᱯᱟᱹᱨᱥᱤ ᱫᱚ ᱚᱞᱪᱤᱠᱤ ᱛᱮᱜᱮ ᱵᱷᱮᱜᱟᱨᱚᱜ ᱠᱟᱱᱟ